ᱥᱚᱨᱠᱟᱨᱤ ᱥᱠᱤᱢ ᱞᱮᱠᱟᱛᱮᱫᱚ ᱤᱧ ᱫᱚ ᱥᱩᱫᱩ ᱞᱚᱠᱠᱷᱤᱨ ᱵᱷᱟᱱᱰᱟᱨ ᱜᱮᱧ ᱧᱟᱢᱟ ᱟᱨ ᱵᱟᱛᱷᱨᱩᱢᱤᱧ ᱧᱟᱢ ᱠᱟᱜᱼᱟ ᱟᱨ ᱮᱴᱟᱜ ᱠᱤᱪᱷᱩ ᱫᱚ ᱵᱟᱹᱧ ᱧᱟᱢ ᱠᱟᱜᱼᱟ ᱟᱨ ᱱᱚᱣᱟ ᱯᱨᱚᱫᱷᱟᱱ ᱢᱚᱱᱛᱨᱤ ᱠᱷᱚᱱᱟᱜ ᱫᱚ ᱡᱟᱜᱮ ᱨᱮᱸᱜᱮᱡ ᱚᱨᱮᱡ ᱩᱱᱠᱩ ᱫᱚ ᱡᱷᱚᱛᱚ ᱜᱮᱠᱚ ᱧᱟᱢ ᱠᱟᱜᱼᱟ ᱚᱲᱟᱜ ᱫᱩᱣᱟᱹᱨ ᱤᱱᱫᱨᱟᱵᱟᱥ ᱠᱚ ᱥᱟᱱᱟᱢᱟᱜ ᱜᱮᱠᱚ ᱧᱟᱢ ᱠᱟᱜᱼᱟ ᱱᱟᱯᱟᱭ ᱞᱮᱠᱟ ᱛᱮᱜᱮ ᱟᱨᱠᱤ ᱟᱨ ᱡᱷᱚᱛᱚ ᱜᱮ ᱥᱩᱡᱳᱜᱽ ᱥᱩᱵᱤᱫᱟ ᱠᱚ ᱧᱟᱢ ᱠᱟᱜᱼᱟ ᱟᱵᱮᱫᱚᱱ ᱞᱮᱠᱟᱛᱮ ᱱᱟᱯᱟᱭ ᱜᱮ